ᱯᱟᱨᱚᱢᱮᱱ ᱥᱮᱨᱢᱟ ᱨᱮᱫᱚ ᱵᱟᱴᱟᱱ ᱢᱳᱵᱟᱭᱤᱞ ᱛᱟᱦᱮᱸ ᱠᱟᱱᱟ ᱚᱱᱟ ᱚᱠᱛᱮ ᱨᱮ ᱵᱟᱴᱚᱱ ᱢᱳᱵᱟᱭᱤᱞ ᱛᱮᱜᱮ ᱡᱚᱛᱚᱦᱚᱲ ᱯᱷᱳᱱ ᱠᱚ ᱥᱮ ᱡᱟᱦᱟᱱᱟᱜ ᱠᱟᱨᱵᱟᱨ ᱦᱩᱭᱩᱜ ᱠᱟᱱ ᱛᱟᱦᱮᱸᱫ ᱵᱟᱴᱚᱱ ᱢᱳᱵᱟᱭᱤᱞ ᱨᱮ ᱯᱷᱳᱴᱳ ᱵᱟᱝ ᱛᱩᱞᱟᱹᱜ ᱠᱟᱱ ᱛᱟᱦᱮᱸᱜᱼᱟ ᱢᱮᱥᱮᱡᱽ ᱵᱟᱝ ᱠᱳᱞᱚᱜ ᱠᱟᱱ ᱛᱟᱦᱮᱸᱜᱼᱟ ᱠᱷᱟᱹᱞᱤ ᱢᱚᱪᱟ ᱛᱮᱜᱮ ᱨᱚᱲ ᱦᱩᱭᱩᱜ ᱠᱟᱱ ᱛᱟᱦᱮᱸᱠᱟᱱᱟ ᱟᱨ ᱱᱮᱛᱟᱨ ᱫᱚ ᱞᱟᱹᱴᱩ ᱯᱷᱳᱱ ᱦᱮᱡ ᱮᱱᱛᱮ ᱮᱠ ᱢᱤᱱᱤᱴ ᱨᱮ ᱯᱷᱳᱴᱳ ᱠᱟᱛᱮᱫ ᱢᱮᱥᱮᱡᱽ ᱢᱤᱫ ᱡᱟᱭᱜᱟ ᱠᱷᱚᱱ ᱫᱚᱥᱨᱟ ᱡᱟᱭᱜᱟᱢ ᱠᱳᱞ ᱫᱟᱲᱮᱜ ᱢᱟᱨᱮ ᱢᱳᱵᱟᱭᱤᱞ ᱫᱚ ᱠᱟᱹᱴᱤᱡ ᱜᱮ ᱛᱟᱦᱮᱸᱠᱟᱱᱟ ᱢᱮᱱᱠᱷᱟᱱ ᱱᱤᱛᱚᱜᱼᱟᱜ ᱢᱳᱵᱟᱭᱤᱞ ᱫᱚ ᱞᱟᱹᱴᱩ ᱜᱮᱛᱮ ᱡᱚᱛᱚᱣᱟᱜ ᱠᱟᱹᱢᱤ ᱨᱮᱜᱮ ᱮᱞᱟᱜ ᱠᱟᱱᱟ ᱢᱟᱨᱮ ᱢᱳᱵᱟᱭᱤᱞ ᱨᱮ ᱱᱮᱴᱳᱣᱟᱨᱠ ᱵᱟᱝ ᱛᱟᱦᱮᱱ ᱠᱟᱱ ᱛᱟᱦᱮᱸᱫᱼᱟ ᱚᱱᱟ ᱚᱠᱛᱮᱨᱮ ᱱᱮᱴᱳᱣᱟᱨᱠ ᱴᱟᱣᱟᱨ ᱦᱚᱸ ᱦᱟᱸᱰᱮᱼᱱᱟᱸᱰᱮ ᱛᱟᱦᱮᱸ ᱠᱟᱱᱟ ᱚᱱᱟᱛᱮ ᱚᱥᱩᱵᱤᱫᱷᱟ ᱦᱩᱭᱩᱜ ᱠᱟᱱ ᱛᱟᱦᱮᱸᱫᱼᱟ ᱢᱮᱱᱠᱷᱟᱱ ᱱᱤᱛᱚᱜ ᱫᱚ ᱡᱤᱭᱳ ᱮᱭᱟᱨᱴᱮᱞ ᱦᱩᱭᱮᱱᱼᱛᱮ ᱡᱚᱛᱚ ᱡᱟᱭᱜᱟ ᱨᱮ ᱱᱮᱴᱳᱣᱟᱨᱠ ᱛᱟᱦᱮᱱ ᱠᱟᱱᱟ ᱡᱟᱦᱟᱱ ᱢᱩᱥᱠᱤᱞᱟᱜ ᱫᱚ ᱵᱟᱝ ᱦᱩᱭᱩᱜ ᱠᱟᱱᱟ ᱱᱮᱛᱟᱨ ᱡᱤᱭᱳ ᱥᱮ ᱮᱭᱟᱨᱴᱮᱞ ᱨᱮ ᱯᱚᱭᱥᱟ ᱵᱷᱚᱨᱟᱣ ᱥᱮ ᱨᱤᱪᱟᱨᱡᱽ ᱞᱟᱹᱜᱤᱫᱼᱛᱮ ᱟᱴᱥᱚ ᱟᱹᱥᱤ

ᱡᱤᱭᱳ ᱨᱮᱭᱟᱜ ᱦᱚᱸ ᱚᱱᱠᱟ ᱞᱮᱠᱟᱜᱮ ᱨᱤᱪᱟᱨᱡᱽ ᱯᱚᱭᱥᱟ ᱞᱟᱜᱟᱜ ᱠᱟᱱᱟ